ᱚᱲᱟᱜ ᱠᱚᱨᱮᱜ ᱯᱮᱱᱴᱤᱝ ᱫᱚᱞᱮ ᱯᱮᱱᱴᱤᱝ ᱵᱟᱲᱟᱭ ᱜᱮᱭᱟ ᱢᱮᱱᱠᱷᱟᱱ ᱚᱲᱟᱜ ᱠᱚᱨᱮᱜ ᱵᱟᱦᱟ ᱞᱮ ᱵᱮᱱᱟᱣᱟ ᱥᱮᱞᱮ ᱯᱚᱛᱟᱣᱟ ᱯᱚᱨᱚᱵᱽ ᱨᱮ ᱥᱚᱦᱨᱟᱭ ᱨᱮ ᱥᱚᱦᱨᱟᱭ ᱨᱮᱫᱚᱞᱮ ᱵᱮᱱᱟᱣᱟ ᱵᱟᱦᱟ ᱠᱚ ᱥᱮ ᱪᱮᱬᱮ ᱠᱚ ᱥᱮ ᱪᱤᱞᱤ ᱠᱚᱪᱚᱝ ᱱᱟᱱᱟᱱ ᱯᱨᱚᱠᱟᱨ ᱫᱩᱣᱟᱹᱨ ᱨᱮᱞᱮ ᱵᱮᱱᱟᱣᱟ ᱪᱮᱦᱨᱟ ᱯᱚᱛᱟᱣ ᱠᱟᱛᱮ ᱪᱮᱦᱨᱟ ᱞᱮ ᱵᱮᱱᱟᱣᱟ ᱢᱮᱱᱠᱷᱟᱱ ᱯᱮᱱᱴᱤᱝ ᱫᱚ ᱯᱮᱱᱴᱤᱝ ᱵᱟᱲᱟᱭ ᱜᱮᱭᱟ ᱮᱱᱠᱷᱟᱱ ᱵᱮᱱᱟᱣ ᱵᱟᱲᱟᱭ ᱜᱤᱭᱟᱹᱧ ᱤᱧᱫᱚ ᱤᱭᱟᱹ ᱮᱱᱠᱷᱟᱱ ᱵᱟᱦᱟᱧ ᱵᱮᱱᱟᱣᱟ ᱜᱳᱞᱟᱯ ᱵᱟᱦᱟ ᱡᱚᱵᱟ ᱵᱟᱦᱟ ᱥᱮ ᱮᱵᱟᱨ ᱪᱮᱬᱮ ᱠᱚ ᱪᱤᱞᱤ ᱠᱚ ᱩᱱᱠᱩ ᱠᱚᱧ ᱵᱮᱱᱟᱣ ᱵᱟᱲᱟ ᱠᱚᱣᱟ ᱟᱨ ᱟᱹᱰᱤᱜᱟᱱ ᱫᱚ ᱵᱟᱹᱧ ᱫᱟᱲᱮᱭᱟᱜᱼᱟ ᱮᱱᱦᱚᱸ ᱤᱱᱠᱟᱛᱮ ᱚᱱᱟᱦᱚᱸ ᱥᱚᱨᱦᱟᱭ ᱠᱚᱨᱮᱞᱮ ᱯᱚᱛᱟᱣ ᱵᱟᱲᱟᱭᱟ ᱯᱚᱨᱚᱵᱽ ᱡᱚᱠᱷᱚᱱ ᱦᱤᱡᱩᱜ ᱛᱟᱞᱮᱭᱟ ᱞᱟᱹᱴᱩ ᱯᱚᱨᱚᱵᱽ ᱩᱱ ᱥᱚᱢᱚᱭᱞᱮ ᱯᱚᱛᱟᱣᱟ ᱟᱨ ᱨᱚᱝ ᱟᱞᱮ ᱤᱱᱟᱹᱜᱮ